ᱟᱞᱮ ᱟᱛᱳ ᱨᱮ ᱢᱚᱬᱮ ᱦᱚᱲ ᱥᱟᱶᱛᱤᱧ ᱜᱟᱛᱮᱜᱼᱟ ᱡᱮᱢᱚᱱ ᱵᱟᱵᱩᱞᱟᱞ ᱥᱚᱨᱮᱱ ᱨᱚᱵᱤ ᱵᱟᱥᱠᱮ ᱢᱚᱱᱚᱥᱟ ᱵᱟᱥᱠᱤ ᱞᱚᱠᱠᱷᱤ ᱴᱩᱰᱩ ᱟᱨ ᱫᱷᱤᱨᱮᱱ ᱢᱩᱨᱢᱩ ᱥᱟᱶ ᱠᱟᱨᱚᱱ ᱱᱩᱠᱩ ᱥᱟᱶᱛᱤᱧ ᱜᱟᱛᱮ ᱞᱮᱱᱠᱷᱟᱱ ᱟᱵᱚ ᱠᱚᱣᱟᱜ ᱡᱟᱦᱟᱸ ᱱᱟᱜᱟᱢ ᱨᱮᱭᱟᱜ ᱜᱟᱢ ᱠᱟᱱᱦᱤ ᱟᱸᱡᱚᱢ ᱧᱟᱢᱟ ᱚᱱᱟ ᱞᱟᱹᱜᱤᱫ ᱛᱮ ᱤᱧ ᱩᱱᱠᱩ ᱥᱟᱶ ᱤᱧ ᱜᱟᱛᱮᱜᱼᱟ